ᱱᱤᱭᱟᱹ ᱱᱤᱝᱠᱟ ᱩᱛᱛᱚᱨ ᱫᱤᱱᱟᱡᱽᱯᱩᱨ ᱢᱚᱫᱽᱫᱷᱮ ᱨᱮᱫᱚ ᱱᱤᱛᱚᱜ ᱯᱷᱮᱢᱟᱥ ᱡᱟᱭᱜᱟ ᱫᱚ ᱦᱩᱭᱩᱜ ᱠᱟᱱᱟ ᱨᱟᱭᱜᱚᱸᱡᱽ ᱨᱟᱭᱜᱚᱸᱡᱽ ᱢᱚᱫᱽᱫᱷᱮ ᱨᱮ ᱡᱮᱢᱚᱱ ᱵᱟᱦᱨᱮ ᱠᱷᱚᱡ ᱵᱟᱦᱨᱮ ᱨᱟᱡᱡᱚ ᱠᱷᱚᱡ ᱫᱮᱥ ᱠᱷᱚᱡ ᱵᱟᱦᱨᱮ ᱫᱮᱥ ᱠᱷᱚᱡ ᱧᱮᱠ ᱠᱚ ᱦᱮᱡ ᱵᱟᱲᱟᱜᱼᱟ ᱚᱱᱟ ᱫᱚ ᱦᱩᱭᱩᱜ ᱠᱟ ᱱᱟ ᱠᱚᱞᱤᱠ ᱯᱷᱚᱨᱮᱥᱴ ᱛᱳ ᱚᱸᱰᱮ ᱫᱚ ᱟᱹᱰᱤ ᱞᱟᱹᱴᱩ ᱜᱟᱡᱟᱲ ᱠᱟᱱᱟ ᱚᱱᱟᱫᱚ ᱟᱨ ᱚᱸᱰᱮ ᱫᱚ ᱟᱭᱢᱟ ᱨᱚᱠᱚᱢ ᱪᱮᱬᱮ ᱠᱚ ᱢᱮᱱᱟᱜ ᱠᱚᱣᱟ ᱟᱨ ᱟᱹᱰᱤ ᱞᱟᱹᱴᱩ ᱜᱟᱡᱟᱲ ᱠᱟᱱᱟ ᱯᱟᱥᱨᱮ ᱫᱟᱜ ᱢᱮᱱᱟᱜᱼᱟ ᱢᱚᱡᱽ ᱡᱟᱭᱜᱟ ᱠᱟᱱᱟ ᱧᱮᱞ ᱡᱟᱭᱜᱟ ᱧᱮᱞ ᱧᱮᱞ ᱨᱮᱭᱟᱜ ᱡᱤᱱᱤᱥ ᱢᱮᱱᱟᱜᱼᱟ ᱪᱮᱬᱮ ᱠᱚ ᱢᱮᱱᱟᱜ ᱠᱚᱣᱟ ᱵᱤᱧ ᱠᱚ ᱢᱮᱱᱟᱜ ᱠᱚᱣᱟ ᱦᱚᱨᱚ ᱠᱚ ᱢᱮᱱᱟᱜ ᱠᱚᱣᱟ